ᱦᱮᱞᱳ ᱦᱮᱸ ᱦᱮᱸ ᱥᱚᱧᱡᱚᱭ ᱞᱤᱧ ᱞᱟᱹᱭᱮᱜᱼᱟ ᱞᱟᱹᱭ ᱢᱮ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱛᱚ ᱨᱟᱱ ᱨᱮᱱᱟᱜ ᱵᱮᱵᱚᱥᱛᱟ ᱫᱚ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱪᱷᱟ ᱛᱚ ᱤᱧ ᱛᱚ ᱱᱤᱛᱳᱜ ᱚᱲᱟᱜ ᱥᱮᱱ ᱨᱮᱫᱚ ᱵᱟᱹᱱᱩᱜ ᱤᱧᱟᱹ ᱦᱮᱸ ᱛᱚ ᱮᱴᱟᱜ ᱡᱟᱭᱜᱟ ᱨᱮ ᱦᱤᱱᱟᱹᱧᱟ ᱠᱟᱹᱴᱤᱡ ᱵᱟᱡᱟᱨ ᱥᱮᱡ ᱤᱧ ᱟᱬᱜᱚᱣᱟᱠᱟᱱᱟ ᱟᱫᱚ ᱛᱮᱦᱮᱧ ᱫᱟ ᱦᱟᱸᱜ ᱤᱧ ᱥᱚᱢᱚᱭᱚᱜ ᱠᱟᱱᱟ ᱥᱮ ᱵᱟᱝ ᱠᱟᱹᱴᱤᱡ ᱛᱮᱦᱮᱧ ᱞᱮᱠᱟ ᱛᱮᱫᱚ ᱫᱚᱦᱚᱭᱮᱯᱮ ᱦᱟᱸᱜ ᱥᱩᱨᱚᱠᱪᱷᱟ ᱨᱮ ᱦᱮᱸ ᱦᱮᱸ ᱪᱟᱞᱟᱜᱼᱟ ᱤᱧ ᱵᱟᱹᱧ ᱥᱮᱱ ᱫᱟᱲᱮᱜ ᱫᱚ ᱦᱟᱸᱜ ᱛᱚ ᱚᱱᱮ ᱛᱚ ᱨᱟᱱ ᱫᱚᱯᱮ ᱮᱢ ᱠᱟᱫᱮᱭᱟ ᱦᱚᱸᱜ ᱚᱵᱳᱥᱥᱳᱭ ᱵᱟᱝ ᱵᱟᱲᱦᱟᱜ ᱛᱟᱭᱟ ᱦᱮᱸᱛᱚ ᱴᱷᱤᱠᱜᱮᱭᱟ ᱦᱟᱸᱜ ᱜᱟᱯᱟ ᱥᱮᱛᱟᱜ ᱨᱮᱧ ᱥᱮᱱᱚᱜᱼᱟ ᱦᱮᱸ ᱦᱮᱸ ᱦᱮᱸ ᱥᱮᱴᱮᱨᱚᱜ ᱤᱧ ᱴᱷᱤᱠᱜᱮᱭᱟ ᱛᱟᱦᱚᱞᱮ ᱫᱚᱦᱚᱭ ᱢᱮ ᱜᱚᱢᱠᱮ